ᱵᱚᱥᱚᱱᱛᱚᱠᱟᱞ ᱫᱚ ᱟᱹᱰᱤ ᱟᱹᱴᱤᱧ ᱠᱩᱥᱤᱭᱟᱜᱼᱟ ᱵᱚᱥᱚᱱᱛᱚ ᱵᱚᱥᱚᱱᱛᱚ ᱨᱤᱛᱩ ᱨᱮᱫᱚ ᱤᱭᱟᱹ ᱟᱞᱮ ᱟᱵᱚ ᱦᱚᱲᱟᱜ ᱫᱚ ᱵᱟᱦᱟ ᱯᱚᱨᱚᱵᱽ ᱦᱩᱭᱩᱜᱼᱟ ᱟᱨ ᱫᱤᱠᱩᱣᱟᱜ ᱫᱚ ᱱᱚᱣᱟ ᱥᱟᱱᱛᱤᱱᱤᱠᱮᱛᱚᱱ ᱨᱮ ᱵᱚᱥᱚᱱᱛᱚ ᱩᱛᱥᱚᱵᱽ ᱦᱩᱭᱩᱜᱼᱟ ᱫᱳᱞ ᱩᱛᱥᱚᱵᱽ ᱠᱚ ᱢᱮᱛᱟᱜ ᱠᱟᱱᱟ ᱵᱚᱥᱚᱱᱛᱚ ᱨᱤᱛᱩᱨᱮ ᱜᱳᱴᱟᱜᱮ ᱢᱩᱨᱩᱫ ᱵᱟᱦᱟ ᱠᱚᱜᱼᱟ ᱟᱨ ᱩᱱᱠᱩ ᱠᱳᱠᱤᱞ ᱪᱮᱬᱮ ᱠᱚᱠᱚ ᱨᱟᱜᱟ ᱟᱹᱰᱤ ᱢᱚᱸᱡ ᱵᱩ ᱡᱷᱟᱹᱜᱼᱟ ᱵᱚᱥᱚᱱᱛᱚ ᱠᱟᱞ ᱨᱮᱫᱚ ᱟᱵᱚᱣᱟᱜ ᱫᱚ ᱵᱟᱦᱟ ᱯᱚᱨᱚᱵᱽ ᱦᱩᱭᱩᱜᱼᱟ ᱚᱱᱟᱜᱮ